ᱵᱮᱝᱠ ᱱᱮᱛᱟᱨ ᱟᱹᱨᱩ ᱯᱷᱮᱨᱟᱣ ᱨᱩᱣᱟᱹᱲ ᱟᱠᱟᱱᱟ ᱪᱤᱠᱟᱛᱮ ᱢᱟᱲᱟᱝ ᱫᱚ ᱛᱟᱦᱮᱱ ᱯᱷᱨᱚᱢ ᱯᱮᱨᱮᱡᱽ ᱦᱩᱭᱩᱜᱼᱟ ᱵᱮᱝᱠ ᱨᱮ ᱯᱚᱭᱥᱟ ᱚᱰᱚᱠ ᱞᱟᱹᱜᱤᱫ ᱛᱮ ᱟᱨ ᱱᱮᱛᱟᱨ ᱫᱚ ᱦᱚᱲ ᱚᱱᱞᱟᱭᱤᱱ ᱠᱚ ᱠᱚᱨᱟᱣᱟ ᱚᱱᱞᱟᱭᱤᱱ ᱛᱮ ᱟᱢ ᱯᱚᱭᱥᱟ ᱩᱰᱩᱠ ᱡᱚᱢᱟᱜ ᱮᱢ ᱠᱤᱨᱤᱧ ᱥᱮ ᱥᱟᱢᱟᱱ ᱮᱢ ᱠᱤᱨᱤᱧ ᱱᱮᱛᱟᱨ ᱫᱚ ᱚᱱᱠᱟ ᱤᱭᱟᱹ ᱛᱮᱜᱮ ᱚᱱᱞᱟᱭᱤᱱ ᱡᱟᱢᱟᱱᱟ ᱨᱮ ᱱᱤᱛᱚᱜ ᱚᱱᱞᱟᱭᱤᱱ ᱯᱷᱳᱱ ᱛᱮᱜᱮ ᱡᱮᱛᱮᱭᱟᱜ ᱠᱚ ᱠᱚᱨᱟᱣᱮᱜᱼᱟ ᱟᱨ ᱚᱥᱩᱵᱤᱫᱷᱟ ᱫᱚ ᱱᱚᱣᱟ ᱦᱩᱭᱩᱜ ᱠᱟᱱᱟ ᱠᱤ ᱟᱜᱟᱨ ᱟᱢᱟᱜ ᱵᱮᱝᱠ ᱨᱮ ᱞᱤᱝᱠ ᱯᱷᱮᱞ ᱟᱠᱟᱱᱟ ᱮᱱᱠᱷᱟᱱ ᱫᱚ ᱚᱱᱟ ᱛᱟᱢ ᱤᱭᱟᱹᱭᱮᱱᱟ ᱱᱮᱛᱟᱨ ᱵᱮᱝᱠ ᱨᱮ ᱟᱹᱰᱤ ᱜᱷᱟᱹᱲᱤᱡ ᱛᱤᱸᱜᱩ ᱦᱩᱭ ᱟᱢᱟ ᱟᱨ ᱞᱚᱢᱵᱟ ᱞᱟᱹᱭᱤᱱ ᱞᱟᱜᱟᱜᱼᱟ ᱛᱟᱦᱮᱸᱫ ᱞᱤᱝᱠ ᱯᱷᱮᱞ ᱛᱟᱦᱮᱱ ᱠᱷᱟᱱ ᱟᱨ ᱟᱨ ᱱᱮᱹᱴ ᱤᱱᱴᱟᱨᱱᱮᱹᱴ ᱤᱭᱟᱹᱛᱮ ᱟᱜᱟᱨ ᱟᱢ ᱮᱠᱴᱩ ᱱᱟᱢᱵᱟᱨ ᱦᱚᱢ ᱜᱟᱹᱞᱛᱤᱭᱟᱠᱟᱜ ᱛᱟᱢ ᱚᱱᱟ ᱵᱷᱮᱡᱟ ᱡᱚᱦᱚᱜ ᱱᱟᱢᱵᱟᱨ ᱨᱮ ᱮᱱᱠᱷᱟᱱ ᱫᱚ ᱚᱱᱟ ᱯᱚᱭᱥᱟ ᱟᱢᱟᱜ ᱮᱴᱟᱜ ᱦᱚᱲ ᱴᱷᱮᱱ ᱪᱟᱞᱟᱣ ᱦᱚᱸ ᱫᱟᱲᱮᱭᱟᱜᱼᱟ ᱱᱚᱣᱟ ᱦᱚᱸ ᱮᱠᱴᱩ ᱤᱭᱟᱹ ᱠᱟᱱᱟ ᱚᱥᱩᱵᱤᱫᱷᱟ ᱠᱟᱱᱟ ᱚᱱᱟᱛᱮ ᱱᱮᱛᱟᱨ ᱫᱚ ᱵᱮᱥᱛᱮ ᱮᱠᱫᱚᱢ ᱫᱷᱮᱭᱟᱱ ᱛᱮ ᱡᱟᱦᱟᱱᱟᱜ ᱜᱮᱢ ᱠᱚᱨᱟᱣᱟ ᱱᱮᱹᱴ ᱵᱮᱝᱠᱤᱝ ᱠᱟᱛᱮᱫ ᱱᱚᱣᱟ ᱦᱩᱭᱩᱜ ᱠᱟᱱᱟ ᱫᱚᱢᱮ ᱫᱷᱮᱭᱟᱱ ᱛᱮ ᱤᱭᱟᱹ ᱦᱩᱭᱩᱜᱼᱟ ᱟᱢ ᱡᱟᱦᱟᱸᱭᱮᱢ ᱴᱷᱤᱠᱟᱹ ᱠᱟᱫᱮᱭᱟ ᱩᱱᱤ ᱤᱭᱟᱹᱭᱮᱱᱟ ᱮᱴᱟᱜ ᱟᱱᱡᱟᱱ ᱦᱚᱲ ᱥᱟᱞᱟᱜ ᱟᱞᱚᱢ ᱞᱮᱱᱫᱮᱱᱟ ᱚᱱᱟ ᱪᱮᱧᱡᱽ ᱦᱩᱭᱩᱜ ᱠᱟᱱᱟ ᱟᱨ ᱟᱹᱠᱥᱤ ᱦᱚᱲᱟᱜ ᱟᱯᱥᱤ ᱦᱚᱲ ᱥᱟᱞᱟᱜ ᱞᱮᱱᱫᱮᱱ ᱢᱮ ᱟᱹᱯᱥᱤ ᱦᱚᱲᱮᱢ ᱴᱷᱤᱠᱟᱹ ᱠᱟᱫᱮᱭᱟ ᱛᱚᱵᱮ ᱡᱟᱱᱟᱝ ᱜᱮ ᱧᱮᱞᱢᱮ ᱮᱴᱟᱜ ᱟᱱᱡᱟᱱ ᱦᱚᱲ ᱫᱚ ᱟᱜᱟᱨ ᱱᱤᱛᱚᱜ ᱤᱭᱟᱹ ᱠᱮᱫᱼᱟ ᱯᱷᱤᱨ ᱠᱤᱨᱤᱧ ᱠᱮᱫᱼᱟ ᱚᱸᱰᱮ ᱢᱟ ᱠᱤᱭᱩᱟᱨ ᱠᱳᱰ ᱠᱚ ᱛᱟᱦᱮᱱᱟ ᱠᱤᱭᱩ ᱟᱨ ᱠᱳᱰ ᱛᱮᱦᱚᱢ ᱠᱤᱨᱤᱧ ᱫᱟᱲᱮᱭᱟᱜᱼᱟ ᱚᱱᱟ ᱦᱚᱸ ᱥᱠᱮᱱ ᱟᱛᱮᱫ ᱮᱢ ᱠᱤᱨᱤᱧ ᱫᱟᱲᱮᱭᱟᱜᱼᱟ ᱟᱨ ᱯᱩᱭᱥᱟᱹ ᱠᱚᱢ ᱞᱮᱱᱫᱮᱱ ᱫᱟᱲᱮᱭᱟᱜᱼᱟ